ᱤᱧ ᱫᱚ ᱨᱩᱣᱟᱹ ᱦᱟᱹᱥᱩᱜ ᱨᱮ ᱫᱚᱢᱮ ᱫᱚ ᱦᱳᱥᱯᱤᱴᱟᱞ ᱵᱟᱝᱤᱧ ᱪᱟᱞᱟᱜᱼᱟ ᱡᱩᱜᱽ ᱤᱧ ᱚᱱᱠᱟ ᱠᱷᱩᱜᱢᱟᱸᱫᱟ ᱨᱩᱭᱟᱹ ᱦᱩᱭ ᱞᱮᱱᱛᱤᱧ ᱠᱷᱟᱱ ᱫᱚ ᱠᱷᱩᱜ ᱦᱩᱭ ᱞᱮᱱᱠᱷᱟᱱ ᱵᱟᱥᱚᱠ ᱥᱟᱠᱟᱢ ᱠᱚᱴᱮᱡ ᱠᱟᱛᱮ ᱨᱟᱥᱟ ᱛᱮᱜ ᱤᱧ ᱧᱩᱭᱟ ᱟᱨ ᱟᱨ ᱚᱱᱟ ᱨᱩᱣᱟᱹ ᱦᱩᱭᱞᱮᱱ ᱛᱤᱧ ᱠᱷᱟᱱ ᱥᱟᱯᱟᱨᱚᱢ ᱥᱟᱠᱟᱢ ᱨᱮᱭᱟᱜ ᱨᱟᱥᱟ ᱛᱮᱜ ᱤᱧ ᱧᱩᱭᱟ ᱚᱱᱟ ᱥᱟᱶ ᱥᱟᱶᱛᱮ ᱮ ᱨᱮᱦᱮᱫ ᱫᱟᱱᱠᱩᱧ ᱡᱚᱢᱟ ᱟᱨ ᱢᱟᱫᱟ ᱪᱟᱵᱟᱜ ᱞᱟᱹᱜᱤᱫ ᱛᱮ ᱢᱩᱱᱜᱟᱹ ᱨᱟᱥᱮᱧ ᱡᱚᱢᱟ ᱟᱨ ᱚᱱᱟ ᱪᱷᱟᱲᱟ ᱠᱟᱛᱮ ᱦᱚᱸ ᱡᱩᱫᱤ ᱱᱚᱝᱠᱟᱱᱟᱜ ᱞᱟᱡ ᱦᱟᱹᱥᱩ ᱠᱚᱨᱮᱱᱟᱜ ᱯᱨᱚᱵᱞᱮᱢ ᱦᱩᱭᱩᱜ ᱛᱮᱧ ᱠᱷᱟᱱ ᱮᱱᱠᱷᱟᱱ ᱫᱚ ᱠᱟᱫᱟᱢ ᱪᱷᱟᱞ ᱵᱩᱞᱩᱝ ᱪᱤᱱᱤ ᱫᱟᱜ ᱱᱚᱣᱟ ᱠᱚ ᱛᱮᱜᱮ ᱱᱚᱝᱠᱟᱱ ᱠᱷᱟᱴᱚ ᱠᱷᱟᱴᱚ ᱨᱳᱠ ᱠᱚᱫᱚ ᱚᱲᱟᱜ ᱨᱮᱜᱮᱧ ᱨᱟᱱᱚᱜᱼᱟ